ᱰᱟᱭᱵᱟᱨ ᱵᱟᱵᱩ ᱟᱢ ᱱᱩᱱᱟᱹᱜ ᱴᱟᱠᱟᱛᱮ ᱢᱟᱱᱮ ᱵᱩᱠᱤᱝ ᱫᱚᱦᱚ ᱞᱮᱫ ᱢᱮᱫᱚ ᱵᱩᱠᱤᱝ ᱫᱚᱦᱚ ᱠᱟᱛᱮ ᱟᱢ ᱱᱤᱛᱳᱜ ᱵᱟᱰᱟᱭ ᱧᱟᱢ ᱫᱟᱹᱧ ᱡᱮ ᱟᱢ ᱜᱟᱲᱤ ᱵᱟᱢ ᱟᱹᱜᱩ ᱫᱟᱲᱮᱭᱟᱜᱼᱟ ᱥᱮ ᱜᱟᱹᱲᱤ ᱪᱮᱫ ᱠᱷᱟᱹᱛᱤᱨ ᱵᱟᱢ ᱟᱹᱜᱩ ᱫᱟᱲᱮᱭᱟᱜ ᱠᱟᱱᱟ ᱟᱞᱮ ᱢᱟ ᱱᱩᱱᱟᱹᱜ ᱚᱥᱩᱵᱤᱫᱟ ᱨᱮᱞᱮ ᱯᱟᱲᱟᱣᱮᱱ ᱫᱚ ᱱᱩᱱᱟᱹᱜ ᱦᱚᱲ ᱱᱤᱛᱳᱜ ᱥᱟᱛ ᱡᱚᱱ ᱞᱮ ᱪᱟᱞᱟᱜ ᱞᱟᱹᱜᱤᱫᱼᱟ ᱡᱚᱴᱟᱣ ᱡᱩᱛ ᱠᱟᱱᱟᱞᱮ ᱨᱚᱯᱚᱲ ᱡᱩᱠᱛᱤᱭᱟᱠᱟᱱᱟᱞᱮ ᱡᱮ ᱱᱤᱱᱟᱹᱜ ᱦᱤᱞᱳᱜ ᱱᱚᱣᱟ ᱦᱟᱛᱤ ᱠᱷᱮᱫᱟᱞᱮ ᱪᱟᱞᱟᱜ ᱞᱟᱹᱜᱤᱫ ᱦᱟᱛᱤ ᱠᱷᱮᱫᱟ ᱨᱮ ᱚᱱᱟ ᱟᱲᱤ ᱵᱟᱱᱩᱜᱼᱟ ᱟᱨ ᱪᱤᱠᱟᱹᱛᱮᱞᱮ ᱪᱟᱞᱟᱜᱼᱟ ᱪᱮᱫ ᱠᱷᱟᱹᱛᱤᱨ ᱟᱢ ᱢᱟᱱᱮ ᱱᱤᱛᱳᱜ ᱮᱢ ᱠᱮᱱᱥᱮᱞ ᱠᱮᱫᱟ ᱛᱟᱦᱞᱮ ᱱᱤᱛᱳᱜ ᱜᱟᱲᱤ ᱚᱠᱟᱨᱮᱞᱮ ᱧᱟᱢᱟ ᱜᱟᱹᱲᱤ ᱨᱮᱭᱟᱜ ᱯᱚᱭᱥᱟ ᱠᱚᱦᱚᱸ ᱞᱮ ᱮᱢ ᱠᱟᱜ ᱢᱮ ᱮᱰᱵᱷᱟᱱᱥ ᱛᱚ ᱵᱟᱢ ᱟᱹᱜᱩ ᱫᱟᱲᱭᱟᱜ ᱠᱟᱱᱟ ᱛᱟᱦᱚᱞᱮ ᱱᱚᱣᱟ ᱜᱟᱹᱲᱤ ᱮᱴᱟᱜᱟᱜ ᱞᱮ ᱧᱟᱢᱟᱠᱟᱫᱟ ᱮᱴᱟᱜᱟᱜ ᱧᱟᱢ ᱠᱟᱛᱮ ᱱᱚᱣᱟ ᱜᱟᱹᱰᱤ ᱛᱮᱞᱮ ᱪᱟᱞᱟᱜ ᱠᱟᱱᱟ ᱟᱢ ᱡᱟᱦᱟᱸ ᱮᱰᱵᱷᱟᱱᱥ ᱞᱮ ᱮᱢ ᱠᱟᱫ ᱢᱮᱫᱚ ᱯᱚᱭᱥᱟ ᱞᱮ ᱮᱢ ᱠᱟᱫ ᱢᱮᱫᱚ ᱚᱱᱟ ᱯᱚᱭᱥᱟ ᱛᱟᱦᱚᱞᱮ ᱮᱢ ᱨᱩᱣᱟᱹᱲ ᱠᱟᱜ ᱢᱮ